ᱦᱮᱞᱳ ᱱᱚᱣᱟ ᱟᱵᱚ ᱚᱞ ᱪᱤᱠᱤ ᱫᱚ ᱜᱳᱴᱟᱜᱮ ᱯᱟᱥᱱᱟᱜ ᱠᱟᱱᱟ ᱟᱵᱚ ᱡᱷᱟᱲᱠᱷᱚᱸᱰ ᱨᱮᱦᱚᱸ ᱳᱰᱤᱥᱟ ᱨᱮᱦᱚᱸ ᱯᱚᱥᱪᱤᱢ ᱥᱤᱝᱵᱷᱩᱢ ᱨᱮᱦᱚᱸ ᱜᱳᱴᱟᱜᱮ ᱢᱟᱱᱮ ᱥᱟᱱᱛᱟᱲ ᱚᱞ ᱪᱤᱠᱤ ᱫᱚ ᱱᱤᱛᱚᱜ ᱥᱩᱨᱩ ᱟᱠᱟᱱᱟ ᱱᱚᱣᱟ ᱯᱟᱲᱦᱟᱣ ᱠᱟᱛᱮ ᱟᱵᱚᱫᱚ ᱢᱟᱱᱮ ᱟᱹᱰᱤ ᱪᱮᱦᱨᱟ ᱵᱩᱡᱷᱟᱹᱜ ᱠᱟᱱᱟ ᱟᱵᱚᱣᱟᱜ ᱡᱟᱹᱛᱤ ᱫᱷᱚᱨᱚᱢ ᱮᱴᱟᱜ ᱵᱷᱟᱥᱟ ᱛᱮᱫᱚ ᱵᱟᱵᱚ ᱤᱭᱟᱹᱜᱼᱟ ᱟᱵᱚᱣᱟᱜ ᱡᱟᱱᱟᱢ ᱫᱤᱥᱚᱢ ᱛᱮ ᱢᱟᱱᱮ ᱚᱞ ᱪᱤᱠᱤ ᱫᱚᱵᱚᱱ ᱪᱮᱫᱚᱜ ᱠᱟᱱᱟ